ᱦᱮᱞᱳ ᱤᱧ ᱜᱮ ᱢᱮᱨᱤ ᱠᱤᱥᱠᱩᱧ ᱞᱟᱹᱭ ᱮᱫᱟ ᱱᱚᱣᱟ ᱫᱚ ᱥᱚᱨᱮᱱ ᱨᱮᱥᱛᱳᱨᱟ ᱠᱟᱱᱟ ᱛᱳ ᱱᱚᱣᱟ ᱱᱚᱣᱟ ᱨᱮᱥᱛᱳᱨᱟ ᱠᱷᱚᱱ ᱤᱧ ᱫᱚ ᱯᱤᱡᱽᱡᱟ ᱟᱨ ᱪᱤᱞᱤ ᱪᱤᱠᱮᱱ ᱟᱨ ᱨᱩᱴᱤᱧ ᱚᱰᱟᱨ ᱞᱮᱫᱼᱟ ᱛᱳ ᱚᱱᱟ ᱚᱰᱟᱨ ᱨᱮ ᱤᱧᱟᱹᱜ ᱚᱱᱟ ᱥᱚᱥ ᱟᱨ ᱥᱮᱹᱞᱟᱴ ᱚᱱᱟ ᱢᱟᱱᱮ ᱵᱟᱝ ᱥᱮᱞᱮᱫ ᱟᱠᱟᱱᱟ ᱛᱳ ᱚᱱᱟ ᱫᱟᱭᱟ ᱠᱟᱛᱮ ᱯᱮ ᱤᱭᱟᱹ ᱵᱷᱮᱡᱟ ᱠᱟᱹᱛᱤᱧᱟ ᱟᱨ ᱛᱤᱦᱤᱧ ᱜᱮ ᱱᱚᱣᱟ ᱫᱚ ᱥᱮᱛᱟᱜ ᱥᱮᱫ ᱤᱧ ᱚᱰᱟᱨ ᱞᱮᱫᱼᱟ ᱟᱨ ᱡᱚᱢᱟᱜ ᱠᱚᱫᱚ ᱴᱷᱤᱠ ᱴᱷᱟᱠ ᱜᱮ ᱛᱟᱦᱮᱸ ᱠᱟᱱᱟ ᱛᱳ ᱡᱟᱦᱟᱸ ᱠᱚ ᱵᱟᱝ ᱥᱮᱞᱮᱫ ᱟᱠᱟᱱᱟ ᱚᱱᱟ ᱦᱚᱸ ᱯᱮ ᱠᱩᱞ ᱠᱟᱹᱛᱤᱧ ᱠᱷᱟᱱ ᱫᱚ ᱵᱷᱟᱹᱜᱤ ᱠᱚᱜᱼᱟ ᱟᱭᱢᱟ ᱥᱟᱨᱦᱟᱣ